ᱫᱩ ᱦᱟᱡᱟᱨ ᱥᱚᱛᱮᱨᱳ ᱥᱟᱞᱨᱮ ᱯᱩᱨᱵᱚ ᱵᱚᱨᱰᱷᱚᱢᱟᱱ ᱦᱚᱱᱚᱛ ᱵᱚᱫᱚᱞ ᱟᱠᱟᱱᱟ ᱵᱟᱨ ᱵᱷᱟᱜ ᱨᱮ ᱵᱚᱫᱚᱞ ᱟᱠᱟᱱᱟ ᱢᱤᱫᱴᱮᱱ ᱫᱚ ᱯᱩᱨᱵᱟ ᱵᱚᱨᱰᱷᱚᱢᱟᱱ ᱢᱤᱫᱴᱮᱱ ᱫᱚ ᱯᱚᱥᱪᱤᱢ ᱵᱚᱨᱫᱷᱚᱢᱟᱱ ᱱᱚᱶᱟ ᱞᱟᱹᱜᱤᱫ ᱛᱮ ᱵᱚᱫᱚᱞ ᱟᱠᱟᱱᱟ ᱡᱮ ᱠᱟᱹᱢᱤ ᱦᱚᱨᱟ ᱞᱟᱹᱜᱤᱫ ᱛᱮ ᱟᱹᱰᱤ ᱚᱥᱩᱵᱤᱫᱟ ᱦᱩᱭᱩᱜ ᱠᱟᱱ ᱛᱟᱦᱮᱸᱱᱟ ᱡᱮ ᱟᱥᱟᱱᱥᱳᱞ ᱨᱮᱱ ᱦᱚᱲ ᱵᱚᱨᱫᱷᱚᱢᱟ ᱦᱤᱡᱩᱜ ᱦᱩᱭᱩᱜ ᱠᱟᱱ ᱛᱟᱠᱚ ᱛᱟᱦᱮᱸᱱᱟ ᱟᱨ ᱵᱚᱨᱫᱷᱚᱢᱟᱱ ᱨᱮᱱ ᱦᱚᱲ ᱟᱥᱟᱱᱥᱳᱞ ᱪᱟᱞᱟᱜ ᱦᱩᱭᱩᱜ ᱠᱟᱱ ᱛᱟᱠᱚ ᱛᱟᱦᱮᱸᱱᱟ ᱚᱱᱟ ᱞᱟᱹᱜᱤᱫ ᱛᱮ ᱚᱱᱟ ᱵᱟᱨ ᱴᱷᱮᱡ ᱡᱟᱦᱟᱸ ᱠᱚ ᱵᱚᱫᱚᱞ ᱟᱠᱟᱫ ᱚᱱᱟ ᱠᱚ ᱵᱚᱫᱚᱞ ᱟᱠᱟᱫ ᱛᱮ ᱱᱮᱛᱟᱨ ᱪᱟᱞᱟᱜ ᱦᱤᱡᱩᱜ ᱦᱚᱨ ᱰᱟᱦᱟᱨ ᱟᱹᱰᱤ ᱡᱳᱨᱠᱚ ᱥᱩᱵᱤᱫᱟ ᱟᱠᱟᱱᱟ ᱟᱥᱟᱱᱥᱳᱞ ᱨᱮᱱ ᱦᱚᱲ ᱦᱚᱠᱚ ᱥᱩᱵᱤᱫᱟ ᱟᱠᱟᱱᱟ ᱟᱨ ᱵᱚᱨᱫᱷᱚᱢᱟᱱ ᱨᱮᱱ ᱦᱚᱲ ᱦᱚᱠᱚ ᱥᱩᱵᱤᱫᱟ ᱟᱠᱟᱱᱟ ᱚᱱᱟ ᱠᱷᱟᱹᱛᱤᱨ ᱛᱮ ᱟᱹᱰᱤ ᱟᱭᱢᱟ ᱤᱭᱟᱹ ᱦᱚᱱᱚᱛ ᱵᱚᱫᱚᱞ ᱟᱠᱟᱱᱟ